ᱯᱟᱨᱚᱢ ᱟᱠᱟᱱ ᱫᱤᱱ ᱟᱨ ᱱᱤᱛᱚᱜ ᱫᱤᱱ ᱨᱮ ᱟᱹᱰᱤ ᱜᱮ ᱛᱚᱯᱷᱟᱛ ᱢᱮᱱᱟᱜᱼᱟ ᱯᱟᱨᱚᱢ ᱟᱠᱟᱱ ᱫᱤᱱ ᱨᱮ ᱟᱵᱚᱣᱟᱜ ᱚᱛ ᱦᱟᱥᱟ ᱩᱱᱟᱹᱜ ᱛᱟᱦᱮᱸ ᱠᱟᱱᱟ ᱟᱨ ᱱᱤᱛᱚᱜ ᱫᱤᱱ ᱨᱮ ᱟᱵᱚᱣᱟᱜ ᱚᱛ ᱦᱟᱥᱟ ᱡᱚᱛᱚ ᱪᱟᱞᱟᱣ ᱟᱠᱟᱱᱟ ᱟᱵᱚᱣᱟᱜ ᱡᱟᱦᱟᱸ ᱚᱛ ᱦᱟᱥᱟ ᱡᱚᱢᱤᱱ ᱡᱟᱫᱟ ᱛᱟᱵᱚᱱ ᱛᱟᱦᱮᱸ ᱠᱟᱱᱟ ᱚᱱᱟ ᱠᱚ ᱡᱚᱛᱚ ᱮᱴᱟᱜ ᱡᱟᱹᱛᱤ ᱨᱮ ᱟᱹᱠᱷᱨᱤᱧ ᱠᱟᱛᱮ ᱟᱵᱚ ᱫᱚ ᱱᱤᱛᱚᱜ ᱦᱟᱥᱟ ᱠᱷᱚᱱ ᱵᱚᱱ ᱪᱷᱩᱰᱟᱹᱨ ᱟᱠᱟᱱᱟ ᱟᱵᱚᱣᱟᱜ ᱚᱛ ᱦᱟᱥᱟ ᱨᱮ ᱱᱤᱛᱚᱜ ᱮᱴᱟᱜ ᱡᱟᱹᱛᱤ ᱠᱚ ᱛᱟᱦᱮᱸ ᱠᱟᱛᱮᱫ ᱱᱟᱯᱟᱭ ᱱᱟᱯᱟᱭ ᱚᱲᱟᱜ ᱫᱩᱣᱟᱹᱨ ᱵᱮᱱᱟᱣ ᱟᱠᱟᱫ ᱠᱚ ᱟᱨ ᱱᱤᱛᱚᱜ ᱫᱚ ᱟᱵᱚ ᱟᱵᱚᱣᱟᱜ ᱡᱟᱜᱟ ᱡᱚᱢᱤᱱ ᱛᱟᱦᱮᱸ ᱠᱟᱛᱮᱜ ᱦᱚᱸᱵᱚᱱ ᱨᱮᱸᱜᱮᱡ ᱨᱮ ᱢᱮᱱᱟᱜ ᱵᱚᱱᱟ ᱱᱤᱛᱚᱜ ᱫᱚ ᱟᱵᱚ ᱨᱤᱱ ᱦᱚᱲ ᱫᱚ ᱪᱟᱥ ᱵᱟᱥ ᱡᱚᱛᱚᱣᱟᱜ ᱵᱚᱱᱫᱽ ᱠᱟᱛᱮ ᱮᱴᱟᱜ ᱨᱮ ᱴᱷᱤᱠᱟᱹᱫᱟᱨ ᱠᱟᱹᱢᱤ ᱠᱟᱛᱮᱫ ᱵᱚᱱ ᱟᱹᱥᱩᱞᱚᱜ ᱠᱟᱱᱟ ᱟᱨ ᱟᱵᱚᱣᱟᱜ ᱡᱟᱜᱟ ᱡᱚᱢᱤᱱ ᱨᱮ ᱮᱴᱟᱜ ᱡᱟᱹᱛᱤ ᱠᱚ ᱛᱟᱦᱮᱸ ᱠᱟᱛᱮ ᱛᱤᱱᱟᱹᱜ ᱱᱟᱯᱟᱭ ᱛᱮᱠᱚ ᱛᱟᱦᱮᱱ ᱠᱟᱱᱟ ᱱᱟᱯᱟᱭ ᱱᱟᱯᱟᱭ ᱚᱲᱟᱜ ᱫᱩᱣᱟᱹᱨ ᱠᱚᱠᱚ ᱵᱮᱱᱟᱣ ᱠᱟᱜᱼᱟ ᱟᱨ ᱡᱟᱦᱟᱸ ᱱᱤᱛᱚᱜ ᱟᱵᱚ ᱱᱚᱣᱟ ᱡᱟᱜᱟ ᱡᱟᱢᱤᱱ ᱟᱹᱠᱷᱨᱤᱧ ᱠᱟᱛᱮ ᱢᱟᱨᱟᱝ ᱢᱟᱨᱟᱝ ᱠᱟᱨᱠᱷᱟᱱᱟ ᱠᱚ ᱵᱮᱱᱟᱣ ᱟᱠᱟᱱᱟ ᱟᱨ ᱱᱤᱛᱚᱜ ᱟᱵᱚᱣᱟᱜ ᱚᱛ ᱦᱟᱥᱟ ᱛᱟᱦᱮᱸ ᱛᱩᱞᱩᱡ ᱟᱵᱚ ᱜᱮ ᱱᱚᱣᱟ ᱚᱛ ᱦᱟᱥᱟ ᱠᱷᱚᱱ ᱵᱚᱱ ᱪᱷᱩᱰᱟᱹᱨ ᱟᱠᱟᱱᱟ ᱟᱨ ᱱᱤᱛᱚᱜ ᱢᱟᱲᱟᱝ ᱠᱟᱜ ᱫᱤᱱ ᱨᱮ ᱟᱨ ᱱᱤᱛᱚᱠᱟᱜ ᱫᱤᱱ ᱨᱮ ᱛᱤᱱᱟᱹᱜ ᱚᱱᱛᱚᱨ ᱦᱩᱭ ᱟᱠᱟᱱᱟ ᱟᱵᱚ ᱱᱤᱛᱚᱜ ᱮᱴᱟᱜ ᱦᱚᱲᱟᱜ ᱵᱷᱤᱛᱟᱹᱨ ᱵᱚᱱ ᱠᱟᱹᱢᱤ ᱠᱟᱱᱟ ᱟᱨ ᱡᱟᱦᱟᱸ ᱢᱟᱲᱟᱝ ᱟᱵᱚᱣᱟᱜ ᱚᱛ ᱦᱟᱥᱟ ᱛᱟᱦᱮᱸ ᱠᱟᱱᱟ ᱚᱱᱟ ᱟᱵᱚ ᱱᱤᱡᱮ ᱪᱟᱥ ᱠᱟᱛᱮ ᱚᱱᱟ ᱨᱮᱱᱟᱜ ᱪᱟᱣᱞᱮ ᱵᱚᱱ ᱡᱚᱢᱮᱜᱼᱟ ᱛᱟᱦᱮᱸ ᱟᱨ ᱟᱵᱚᱣᱟᱜ ᱥᱟᱹᱫᱷᱤᱱ ᱨᱮᱵᱚᱱ ᱛᱟᱦᱮᱸ ᱠᱟᱱᱟ ᱟᱨ ᱱᱤᱛᱚᱜ ᱟᱵᱚ ᱮᱴᱟᱜ ᱦᱚᱲ ᱵᱷᱤᱛᱟᱹᱨ ᱨᱮ ᱠᱟᱹᱢᱤ ᱠᱟᱛᱮ ᱩᱱᱠᱩ ᱵᱚᱱ ᱛᱤᱱᱟᱹᱜ ᱞᱟᱛᱟᱨ ᱨᱮ ᱟᱵᱚᱱ ᱢᱮᱱᱟᱜ ᱵᱚᱱᱟ ᱟᱵᱚᱣᱟᱜ ᱱᱚᱣᱟ ᱡᱟᱹᱢᱤ ᱡᱟᱭᱫᱟᱛ ᱠᱚ ᱦᱚᱲ ᱦᱟᱛᱟᱣ ᱠᱟᱛᱮᱜ ᱩᱱᱠᱩ ᱵᱚᱱ ᱮᱢ ᱟᱠᱟᱫ ᱠᱚᱣᱟ ᱡᱟᱦᱟᱸ ᱟᱹᱠᱷᱨᱤᱧ ᱠᱮᱜᱼᱟ ᱵᱚᱱ ᱱᱤᱛᱚᱜ ᱟᱵᱚᱣᱟᱜ ᱡᱟᱹᱢᱤᱱ ᱡᱟᱭᱫᱟᱛ ᱨᱮ ᱩᱱᱠᱩ ᱛᱟᱦᱮᱸ ᱠᱟᱛᱮᱜ ᱛᱤᱱᱟᱹᱜ ᱢᱟᱨᱟᱝ ᱢᱟᱨᱟᱝ ᱦᱚᱲ ᱠᱚ ᱵᱮᱱᱟᱣ ᱮᱱᱟ ᱟᱨ ᱟᱵᱚ ᱫᱚ ᱡᱚᱛᱚ ᱠᱚᱜᱮ ᱞᱟᱛᱟᱨ ᱥᱮᱫ ᱵᱚᱱ ᱥᱮᱱ ᱤᱫᱤᱜ ᱠᱟᱱᱟ ᱟᱵᱚᱨᱮᱱ ᱜᱤᱫᱽᱨᱟᱹ ᱠᱚᱦᱚᱸ ᱱᱤᱛᱚᱜ ᱚᱞᱚᱜ ᱯᱟᱲᱦᱟᱣ ᱨᱮ ᱩᱱᱟᱹᱜ ᱛᱟᱭᱚᱢ ᱨᱮ ᱢᱮᱱᱟᱜ ᱵᱚᱱᱟ ᱟᱨ ᱮᱴᱟᱜ ᱡᱟᱹᱛᱤ ᱫᱚ ᱟᱵᱚᱣᱟᱜ ᱡᱚᱢᱤᱱ ᱡᱟᱭᱫᱟᱨ ᱨᱮ ᱛᱟᱦᱮᱸ ᱠᱟᱛᱮ ᱛᱤᱱᱟᱹᱜ ᱢᱟᱲᱟᱝ ᱥᱮᱫ ᱠᱚ ᱥᱮᱱ ᱤᱫᱤᱭᱟᱠᱟᱱᱟ ᱱᱚᱜᱼᱚᱸᱭ ᱚᱱᱟᱜᱮ ᱱᱤᱛᱚᱜ ᱟᱵᱚ ᱵᱟᱵᱚᱱ ᱴᱷᱤᱠᱟᱹ ᱫᱟᱲᱮᱭᱟᱜ ᱠᱟᱱᱟ ᱢᱟᱲᱟᱝᱟᱜ ᱪᱮᱫ ᱞᱮᱠᱟ ᱵᱚᱱ ᱛᱟᱦᱮᱸ ᱠᱟᱱᱟ ᱟᱨ ᱱᱤᱛᱚᱜ ᱦᱚᱸ ᱚᱱᱠᱟ ᱜᱮ ᱟᱵᱚ ᱫᱚ ᱢᱮᱱᱟᱜ ᱵᱚᱱᱟ ᱮᱴᱟᱜ ᱦᱚᱲᱟᱜ